ᱡᱟᱦᱟᱸ ᱥᱮᱡ ᱠᱷᱚᱡ ᱮᱢ ᱦᱤᱡᱩᱜᱼᱟ ᱞᱚᱞᱚ ᱥᱤᱛᱩᱝ ᱟᱫᱚᱢ ᱢᱮᱱᱟ ᱦᱟᱯᱳᱭ ᱛᱚᱵᱮ ᱱᱟᱥᱮᱱᱟᱜ ᱯᱷᱮᱱ ᱤᱧ ᱪᱟᱹᱞᱩ ᱞᱮᱜᱮ ᱯᱷᱮᱱ ᱪᱟᱹᱞᱩ ᱫᱚ ᱛᱤᱱᱟᱹᱜ ᱥᱤᱛᱩᱝᱟ ᱩᱱᱟᱹᱜ ᱜᱮ ᱞᱚᱞᱚ ᱦᱚᱭ ᱜᱮ ᱦᱤᱡᱩᱜᱼᱟ ᱟᱪᱪᱷᱟ ᱥᱮᱸᱜᱮᱞ ᱡᱩᱫᱤ ᱡᱟᱦᱟᱸ ᱨᱮᱠᱚ ᱫᱷᱚᱨᱟᱣ ᱟᱠᱟᱫᱟ ᱱᱚᱰᱮ ᱯᱷᱮᱱ ᱪᱟᱹᱞᱩ ᱞᱮᱠᱷᱟᱡ ᱱᱚᱣᱟ ᱫᱷᱩᱣᱟᱹ ᱦᱚᱭ ᱟᱢᱟᱜ ᱥᱮᱫ ᱜᱮᱭ ᱚᱨ ᱟᱹᱜᱩᱭᱟ ᱚᱱᱟ ᱫᱷᱩᱣᱟᱹ ᱟᱨᱚ ᱢᱩ ᱥᱮᱡ ᱡᱩᱫᱤ ᱵᱚᱞᱚ ᱞᱮᱱᱠᱷᱟᱡ ᱫᱚ ᱞᱷᱩᱜ ᱦᱚᱸ ᱛᱩᱫᱩᱜᱼᱟ ᱫᱚᱢᱮ ᱜᱮᱥᱜᱮ ᱵᱩᱡᱷᱟᱹᱜᱼᱟ ᱟᱫᱚ ᱚᱱᱟ ᱜᱤᱫᱽᱨᱟᱹ ᱠᱚ ᱡᱩᱫᱤ ᱛᱟᱨᱢᱟᱨ ᱞᱤᱠ ᱛᱟᱦᱮᱸ ᱞᱮᱵᱠᱷᱟᱡ ᱚᱱᱟ ᱡᱩᱫᱤ ᱠᱚ ᱪᱟᱯᱚ ᱞᱮᱠᱷᱟᱡ ᱚᱱᱟᱫᱚ ᱜᱤᱫᱽᱨᱟᱹ ᱠᱚ ᱥᱚᱴᱚᱜᱼᱟ ᱯᱷᱮᱱ ᱡᱩᱫᱤ ᱡᱟᱦᱟᱸ ᱞᱮᱠᱟ ᱛᱤᱭᱮ ᱠᱷᱟᱹᱲ ᱠᱮᱫᱟ ᱛᱟᱦᱚᱞᱮ ᱚᱱᱟ ᱛᱤ ᱦᱚᱸ ᱵᱟᱹᱰᱤ ᱩᱛᱟᱹᱨᱮᱱ ᱛᱟᱭᱟ